ᱤᱧᱟᱹᱜ ᱞᱟᱠᱪᱟᱨ ᱞᱟᱹᱜᱤᱫ ᱴᱷᱟᱹᱣᱠᱟᱹ ᱠᱤᱪᱷᱩ ᱵᱤᱨᱤᱫᱽ ᱠᱩᱡ ᱫᱚ ᱦᱩᱭᱩᱜ ᱠᱟᱱᱟ ᱡᱮᱢᱚᱱ ᱦᱟᱴᱟᱜ ᱠᱷᱟᱹᱪᱞᱟᱹᱜ ᱯᱟᱹᱴᱭᱟᱹ ᱡᱚᱱᱚᱜ ᱥᱮ ᱟᱨᱚ ᱮᱢᱟᱱ ᱮᱢᱟᱱ ᱡᱤᱱᱤᱥ ᱠᱚᱦᱚᱸ ᱢᱮᱱᱟᱜ ᱟᱠᱟᱜ ᱜᱮᱭᱟ ᱡᱟᱦᱟᱸ ᱠᱩᱡ ᱫᱚ ᱵᱟᱯᱞᱟ ᱠᱚᱨᱮᱢ ᱢᱮᱱ ᱥᱮ ᱵᱚᱸᱜᱟ ᱵᱳᱨᱳ ᱥᱮ ᱜᱚᱡ ᱜᱩᱨ ᱡᱚᱛᱚ ᱡᱚᱠᱷᱚᱱ ᱜᱮ ᱚᱱᱟᱫᱚ ᱥᱟᱱᱛᱟᱲ ᱫᱚ ᱞᱟᱹᱠᱛᱤ ᱭᱟᱠᱚ ᱜᱮᱭᱟ ᱢᱮᱱᱠᱷᱟᱱ ᱞᱟᱹᱠᱛᱤᱭᱟᱱ ᱡᱤᱱᱤᱥ ᱠᱩᱡ ᱜᱮ ᱠᱟᱱᱟ ᱚᱱᱟ ᱠᱩᱡ ᱫᱚ ᱟᱨ ᱦᱟᱴᱟᱜ ᱛᱮᱫᱚ ᱡᱮᱢᱚᱱ ᱠᱚ ᱵᱚᱸᱜᱟ ᱵᱳᱨᱳ ᱡᱚᱠᱷᱚᱱ ᱜᱚᱴ ᱴᱟᱺᱰᱤ ᱠᱚ ᱪᱟᱞᱟᱜᱼᱟ ᱡᱚᱠᱷᱚᱱ ᱦᱟᱴᱟᱜ ᱛᱮᱜᱮ ᱠᱚ ᱵᱮᱱᱟᱣᱟ ᱦᱟᱴᱟᱜ ᱛᱮᱜᱮ ᱟᱨ ᱟᱨ ᱡᱮᱢᱚᱱ ᱠᱷᱟᱹᱪᱞᱟᱹᱜ ᱫᱚ ᱠᱷᱟᱹᱪᱞᱟᱹᱜ ᱫᱚ ᱡᱮᱢᱚᱱ ᱠᱚ ᱡᱚᱠᱷᱚᱱ ᱜᱟᱹᱜᱩᱱ ᱠᱟᱹᱢᱤ ᱡᱟᱦᱟᱱ ᱠᱤᱪᱷᱩ ᱠᱚ ᱠᱚᱨᱟᱣᱟ ᱡᱚᱠᱷᱚᱱ ᱦᱚᱸ ᱚᱱᱟ ᱠᱷᱟᱹᱪᱞᱟᱹᱜ ᱛᱮᱜᱮ ᱠᱚ ᱤᱫᱤᱭᱟ ᱟᱨ ᱡᱮᱢᱚᱱ ᱯᱟᱹᱴᱭᱟᱹ ᱯᱟᱹᱴᱭᱟᱹ ᱫᱚ ᱮᱢᱱᱤ ᱫᱩᱲᱩᱵ ᱵᱟᱲᱟ ᱜᱟᱱ ᱦᱚᱸ ᱦᱩᱭᱩᱜᱼᱟ ᱟᱵᱟᱨ ᱵᱟᱯᱞᱟ ᱨᱮᱦᱚᱸ ᱱᱤᱭᱟᱹ ᱨᱮᱭᱟᱜ ᱞᱟᱹᱠᱛᱤ ᱫᱚ ᱢᱮᱱᱟᱜ ᱟᱠᱟᱜ ᱜᱮᱭᱟ ᱵᱟᱯᱞᱟ ᱡᱚᱠᱷᱚᱱ ᱦᱚᱸ ᱫᱩᱲᱩᱵ ᱡᱚᱠᱷᱚᱡ ᱯᱟᱹᱴᱭᱟᱹ ᱠᱚ ᱵᱮᱵᱚᱦᱟᱨᱟ ᱟᱨ ᱮᱢᱱᱤ ᱫᱩᱲᱩᱵ ᱵᱟᱲᱟ ᱢᱟᱛᱚ ᱦᱮᱸ ᱡᱚᱠᱷᱚᱱ ᱢᱟ ᱞᱟᱹᱠᱛᱤ ᱜᱮ ᱛᱟᱨᱯᱚᱨ ᱨᱮᱦᱚᱸ ᱱᱚᱜᱼᱚᱭ ᱡᱚᱱᱚᱜ ᱠᱩᱡ ᱦᱚᱸ ᱡᱚᱱᱚᱜ ᱦᱚᱸ ᱡᱚᱱᱚᱜ ᱦᱚᱸ ᱦᱚᱸ ᱚᱲᱟᱜ ᱠᱚ ᱥᱟᱯᱷᱟ ᱥᱟᱹᱯᱷᱤ ᱯᱚᱨᱤᱥᱠᱟᱨ ᱫᱚᱦᱚ ᱞᱟᱹᱜᱤᱫ ᱛᱮ ᱡᱚᱱᱚᱜ ᱠᱚ ᱵᱮᱵᱚᱦᱟᱨᱟ ᱟᱨ ᱜᱚᱡ ᱜᱩᱨ ᱠᱚᱨᱮ ᱦᱚᱸ ᱡᱚᱱᱚᱜ ᱫᱚ ᱡᱚᱱᱚᱜ ᱦᱟᱴᱟᱜ ᱚᱱᱟ ᱠᱩᱡ ᱫᱚ ᱞᱟᱹᱠᱛᱤ ᱜᱮᱭᱟ ᱟᱨ ᱟᱨ ᱚᱱᱟ ᱠᱩᱡ ᱛᱟᱨᱯᱚᱨ ᱱᱚᱣᱟ ᱞᱩᱜᱽᱲᱤ ᱨᱮᱭᱟᱜ ᱡᱚᱜᱟ ᱥᱟᱱᱟᱢ ᱥᱟᱢᱟᱝ ᱠᱩᱡ ᱫᱚ ᱦᱩᱭᱩᱜ ᱠᱟᱱᱟ ᱡᱮᱢᱚᱱ ᱯᱟᱹᱧᱪᱤ ᱯᱟᱲᱦᱟᱨ ᱢᱟᱨᱠᱷᱤᱱ ᱫᱷᱩᱛᱤ ᱠᱚᱲᱟ ᱜᱤᱫᱽᱨᱟᱹ ᱠᱩᱡ ᱡᱮᱢᱚᱱ ᱫᱷᱩᱛᱤ ᱰᱮᱜᱟ ᱠᱟᱛᱮ ᱜᱚᱴ ᱴᱟᱺᱰᱤ ᱠᱚ ᱪᱟᱞᱟᱜᱼᱟ ᱚᱸᱰᱮ ᱡᱟᱦᱮᱨ ᱛᱷᱟᱱ ᱨᱮ ᱚᱸᱰᱮ ᱜᱚᱴᱟ ᱵᱚᱸᱜᱟ ᱵᱳᱨᱳ ᱠᱚ ᱛᱟᱨᱯᱚᱨ ᱱᱚᱜᱼᱚᱭ ᱯᱟᱹᱧᱪᱤ ᱥᱟᱹᱲᱤ ᱠᱩᱡ ᱠᱩᱲᱤ ᱦᱚᱯᱚᱱ ᱠᱩᱡ ᱱᱚᱣᱟ ᱯᱟᱹᱧᱪᱤ ᱥᱟᱹᱲᱤ ᱵᱟᱸᱫᱮ ᱠᱟᱛᱮ ᱟᱹᱰᱤ ᱢᱚᱡᱽ ᱨᱚᱢᱚᱡᱽ ᱠᱚ ᱧᱮᱞᱚᱜᱼᱟ ᱡᱮᱦᱮᱛᱩ ᱚᱱᱟ ᱫᱚ ᱥᱟᱱᱛᱟᱲᱟᱜ ᱥᱟᱱᱛᱟᱲᱟᱜ ᱤᱭᱟᱹ ᱞᱩᱜᱽᱲᱤ ᱠᱟᱱᱟ ᱢᱮᱱᱛᱮ ᱢᱟᱱᱮ ᱴᱮᱰᱤᱥᱮᱱᱟᱞ ᱠᱟᱱᱟ ᱚᱱᱟ ᱛᱮ ᱟᱨ ᱱᱚᱣᱟ ᱯᱟ ᱧᱪᱤ ᱰᱮᱸᱜᱟ ᱠᱚᱦᱚᱸ ᱚᱱᱟ ᱫᱚ ᱟᱹᱰᱤ ᱢᱮᱱᱠᱷᱟᱱ ᱟᱵᱚᱨᱮᱱ ᱦᱟᱯᱲᱟᱢ ᱠᱚᱠᱚ ᱪᱚᱞ ᱟᱜᱩᱭᱟᱠᱟᱫᱟ ᱚᱱᱟ ᱪᱚᱞ ᱜᱮ ᱱᱤᱛ ᱦᱚᱸ ᱪᱟᱞᱟᱜ ᱠᱟᱱᱟ